ᱱᱚᱣᱟ ᱴᱚᱴᱷᱟ ᱨᱮ ᱦᱟᱢᱮᱥᱟ ᱠᱚ ᱧᱮᱞᱚᱜᱼᱟ ᱱᱚᱝᱠᱟᱱ ᱪᱮᱬᱮ ᱯᱟᱣᱨᱟ ᱢᱟᱨᱟᱜ ᱢᱤᱨᱩ ᱯᱚᱛᱟᱢ ᱜᱷᱮᱣᱲᱟ

ᱠᱟᱴᱷ ᱴᱷᱚᱠᱨᱟ ᱡᱟᱦᱟᱸ ᱫᱟᱨᱮ ᱨᱮ ᱴᱷᱚᱠ ᱴᱷᱚᱠᱤᱭᱟᱹ ᱠᱟᱛᱮᱫ ᱠᱚ ᱰᱷᱚᱸᱰᱚᱨ ᱵᱮᱱᱟᱣ ᱛᱮᱠᱚ ᱛᱟᱦᱮᱱᱟ ᱚᱱᱟ ᱥᱟᱶᱛᱮ ᱠᱤᱠᱤᱨ ᱠᱚᱸᱜ ᱟᱞᱮᱭᱟᱜ ᱩᱭᱦᱟᱹᱨ ᱥᱮ ᱠᱩᱥᱤ ᱞᱮᱠᱟᱱ ᱪᱮᱬᱮ ᱫᱚ ᱢᱟᱨᱟᱜ ᱢᱟᱨᱟᱜ ᱱᱚᱝᱠᱟᱱ ᱪᱮᱬᱮ ᱡᱟᱦᱟᱸ ᱵᱚᱱ ᱧᱮᱞ ᱠᱚᱣᱟ ᱵᱤᱥᱟᱠᱛᱚ ᱵᱤᱥᱟᱠᱛᱚ ᱵᱤᱧ ᱠᱚᱠᱚ ᱡᱚᱢ ᱠᱚᱣᱟ ᱟᱨ ᱩᱱᱠᱩᱣᱟᱜ ᱨᱟᱜ ᱟᱲᱟᱝ ᱦᱚᱸ ᱥᱮ ᱨᱟᱜ ᱟᱲᱟᱝ ᱦᱚᱸ ᱟᱹᱰᱤ ᱱᱟᱯᱟᱭᱟ ᱡᱟᱦᱟᱸ ᱛᱤᱥ ᱡᱟᱦᱟᱸ ᱨᱤᱢᱤᱞ ᱥᱮ ᱫᱟᱜ ᱡᱟᱹᱯᱩᱫ ᱥᱚᱢᱚᱭ ᱟᱠᱚᱣᱟᱜ ᱡᱟᱦᱟᱸ ᱤᱞ ᱥᱮ ᱯᱟᱝᱠᱷᱟ ᱤᱭᱟᱹ ᱢᱮᱱᱟᱜ ᱛᱟᱠᱚᱣᱟ ᱚᱱᱟ ᱟᱹᱰᱤ ᱪᱮᱦᱨᱟ ᱥᱟᱡᱟᱣ ᱤᱭᱟᱹ ᱠᱟᱛᱮᱫ ᱠᱚ ᱮᱱᱮᱡᱟ ᱥᱮᱠᱚ ᱧᱮᱞᱚᱜᱼᱟ ᱨᱟᱹᱥᱠᱟᱹ ᱜᱮ ᱟᱹᱰᱤ ᱠᱩᱥᱤ ᱵᱩᱡᱷᱟᱹᱜᱼᱟ ᱟᱹᱰᱤ ᱱᱟᱯᱟᱭ ᱩᱱᱠᱩ ᱢᱟᱨᱟᱜ ᱧᱮᱞᱛᱮ